ᱢᱤᱫ ᱫᱤᱱ ᱜᱟᱰᱟᱛᱮ ᱛᱩᱯᱩᱱᱤᱧ ᱥᱮᱱᱚᱜ ᱠᱟᱱ ᱛᱟᱦᱮᱸᱜ ᱛᱩᱯᱩᱱ ᱪᱟᱞᱟᱣ ᱛᱮ ᱡᱚᱠᱷᱚᱱ ᱜᱟᱰᱟ ᱫᱷᱟᱨᱮ ᱫᱷᱟᱨᱮ ᱛᱤᱧ ᱛᱟᱲᱟᱢᱮᱫ ᱛᱟᱦᱮᱱ ᱛᱚᱠᱷᱚᱱ ᱢᱤᱫᱴᱤᱡ ᱰᱚᱵᱷᱟᱜ ᱨᱤᱧ ᱧᱮᱞᱫᱟ ᱚᱱᱟ ᱰᱚᱵᱷᱟᱜ ᱨᱮᱱᱟᱜ ᱫᱟᱜ ᱫᱚ ᱦᱮᱞᱠᱟᱜ ᱠᱟᱱᱟ ᱟᱫᱚᱧ ᱢᱮᱱᱫᱟ ᱪᱮᱫ ᱦᱮᱞᱠᱟᱜ ᱠᱟᱱᱟ ᱟᱫᱚ ᱚᱱᱟ ᱦᱮᱞᱠᱟᱣ ᱧᱮᱞᱛᱮ ᱜᱳᱴᱟ ᱥᱮᱱ ᱟᱲᱮ ᱠᱟᱛᱮᱫ ᱵᱟᱹᱭ ᱵᱟᱹᱭᱛᱮ ᱫᱟᱜ ᱟᱨᱮᱡ ᱤᱧ ᱴᱮᱥᱟᱣᱮᱱᱟ ᱫᱟᱜ ᱟᱨᱮᱡ ᱪᱟᱵᱟ ᱠᱟᱛᱮᱫ ᱧᱮᱞᱫᱟᱹᱧ ᱡᱮ ᱢᱤᱫᱴᱤᱡ ᱢᱟᱨᱟᱝ ᱠᱷᱚᱡ ᱦᱟᱹᱠᱩ ᱢᱮᱱᱟᱜᱮᱭᱟ ᱟᱫᱚ ᱩᱱᱤ ᱦᱟᱹᱞᱩ ᱥᱟᱵ ᱞᱟᱹᱜᱤᱫ ᱛᱮ ᱟᱨᱚ ᱠᱟᱹᱴᱤᱡ ᱫᱟᱜ ᱤᱧ ᱟᱨᱮᱡ ᱟᱸᱡᱮᱫ ᱠᱮᱫᱟ ᱠᱟᱹᱴᱤᱡ ᱜᱟᱱ ᱫᱟᱜ ᱟᱨᱮᱡ ᱞᱟᱹᱜᱤᱫ ᱛᱮ ᱫᱟᱜ ᱫᱚ ᱛᱟᱦᱮᱸ ᱞᱮᱱ ᱜᱮᱭᱟ ᱚᱱᱟ ᱤᱭᱠᱟᱹᱛᱮ ᱦᱟᱹᱠᱩ ᱵᱟᱹᱧ ᱥᱟᱵ ᱫᱟᱲᱮᱭᱟᱭ ᱠᱟᱱ ᱛᱟᱦᱮᱸᱜ ᱫᱟᱜ ᱟᱨᱮᱡ ᱪᱟᱵᱟ ᱠᱟᱛᱮᱫ ᱦᱟᱹᱠᱩᱧ ᱥᱟᱵ ᱠᱮᱫᱮᱭᱟ ᱦᱟᱹᱠᱩ ᱥᱟᱵ ᱨᱟᱠᱟᱵ ᱠᱟᱛᱮᱫ ᱟᱹᱰᱤ ᱢᱚᱱᱮᱨᱮ ᱨᱟᱹᱥᱠᱟᱹᱧ ᱟᱹᱭᱠᱟᱹᱣᱮᱫᱟ ᱡᱮᱦᱮᱛᱩ ᱟᱹᱰᱤ ᱫᱤᱱ ᱠᱷᱚᱱ ᱦᱟᱹᱠᱩ ᱩᱱᱟᱹᱜ ᱢᱟᱨᱟᱝ ᱦᱟᱹᱠᱩ ᱵᱟᱹᱧ ᱧᱮᱞ ᱞᱮᱫ ᱠᱚᱣᱟ ᱩᱱᱤ ᱦᱟᱹᱠᱩ ᱥᱟᱵ ᱠᱟᱛᱮᱫ ᱟᱹᱰᱤ ᱨᱟᱹᱥᱠᱟᱹᱧ ᱟᱹᱭᱠᱟᱹᱣ ᱠᱮᱫᱟ ᱡᱮ ᱱᱚᱝᱠᱟ ᱨᱟᱹᱥᱠᱟᱹ ᱫᱚ ᱛᱤᱥᱦᱚᱸ ᱵᱟᱹᱧ ᱟᱹᱭᱠᱟᱹᱣ ᱠᱟᱫᱟ ᱚᱱᱟ ᱦᱟᱹᱠᱩ ᱥᱟᱵ ᱠᱟᱛᱮᱫ ᱟᱹᱰᱤ ᱢᱚᱱᱮᱨᱮ ᱠᱩᱥᱤ ᱠᱟᱛᱮᱫ ᱛᱩᱯᱩᱭᱮᱱᱟᱹᱧ ᱛᱩᱯᱩ ᱠᱟᱛᱮᱫ ᱚᱲᱟᱜ ᱛᱤᱧ ᱨᱩᱣᱟᱹᱲᱮᱱᱟ ᱟᱨᱚ ᱚᱲᱟᱜ ᱦᱚᱲᱤᱧ ᱞᱟᱹᱭᱟᱠᱚ ᱠᱟᱱᱟ ᱡᱮ ᱱᱚᱸᱰᱮ ᱦᱚᱯᱚᱱ ᱦᱚᱯᱚᱱ ᱰᱚᱵᱷᱟᱜ ᱨᱮ ᱦᱟᱹᱠᱩᱧ ᱧᱟᱢ ᱠᱮᱫᱮᱭᱟ ᱩᱱᱤ ᱦᱟᱹᱠᱩᱧ ᱥᱟᱵ ᱟᱹᱜᱩ ᱠᱮᱫᱮᱭᱟ ᱚᱱᱟ ᱟᱸᱡᱚᱢ ᱠᱟᱛᱮᱫ ᱚᱲᱟᱜ ᱦᱚᱲᱠᱚ ᱠᱩᱥᱤᱭᱮᱱᱟ ᱥᱮ ᱨᱟᱹᱥᱠᱟᱹ ᱠᱚ ᱟᱹᱭᱠᱟᱹᱣ ᱠᱮᱫᱟ ᱟᱨ ᱤᱧᱦᱚᱸ ᱩᱱᱟᱹᱜ ᱫᱤᱱ ᱵᱟᱝ ᱧᱮᱞ ᱠᱟᱛᱮᱫ ᱱᱤᱛᱚᱜ ᱤᱧ ᱧᱮᱞᱮ ᱠᱟᱱᱟ ᱚᱱᱟ ᱵᱟᱠᱷᱨᱟ ᱛᱮᱦᱚᱸ ᱟᱹᱰᱤ ᱠᱩᱥᱤᱧ ᱟᱹᱭᱠᱟᱹᱣ ᱠᱮᱫᱟ